ᱦᱮᱸ ᱦᱮᱞᱳ ᱤᱧ ᱜᱟᱡᱚᱨᱮ ᱫᱚᱨᱡᱤ ᱫᱚᱨᱡᱤ ᱥᱤᱞᱟᱹᱭ ᱵᱟᱲᱟᱭᱮᱢ ᱩᱱᱤ ᱠᱟᱱᱟᱢ ᱢᱤᱫᱴᱮᱱ ᱵᱞᱟᱣᱩᱡ ᱥᱤᱞᱟᱹᱭ ᱤᱧ ᱮᱢᱟ ᱟᱢ ᱴᱷᱮᱱ ᱥᱮᱨᱚᱠᱚᱢ ᱢᱚᱡᱽ ᱤᱭᱟᱹ ᱪᱷᱤᱴᱠᱚ ᱦᱩᱭᱩᱜᱼᱟ ᱵᱞᱟᱣᱩᱡ ᱥᱤᱞᱟᱹᱭ ᱞᱟᱹᱜᱤᱫ ᱦᱮᱸ ᱪᱷᱤᱴᱠᱚ ᱚᱻ ᱪᱮᱫ ᱞᱮᱠᱟ ᱥᱤᱞᱟᱹᱭ ᱯᱟᱲᱟᱜᱼᱟ ᱥᱤᱞᱟᱹᱭ ᱫᱟᱢ ᱠᱷᱚᱨᱪᱟ ᱪᱮᱫ ᱞᱮᱠᱟ ᱯᱟᱲᱟᱜᱼᱟ ᱚᱻ ᱟᱨ ᱚᱻ ᱟᱨ ᱛᱤᱱᱟᱹᱜ ᱫᱤᱱ ᱨᱮ ᱵᱞᱟᱣᱩᱡ ᱧᱟᱢᱚᱜᱼᱟ ᱥᱤᱞᱟᱹᱭ ᱠᱳᱢᱯᱞᱤᱴᱚᱜᱼᱟ ᱛᱤᱱᱟᱹᱜ ᱫᱤᱱ ᱨᱮ ᱦᱮᱸ ᱢᱤᱫᱴᱮᱱ ᱵᱞᱟᱣᱩᱡ ᱤᱧ ᱢᱮᱱᱮᱫ ᱠᱟᱱ ᱛᱟᱦᱮᱱᱚᱜᱼᱟ ᱟᱨ ᱥᱟᱺᱲᱤ ᱨᱮᱭᱟᱜ ᱤᱭᱟᱹ ᱯᱷᱚᱞᱥ ᱤᱧ ᱞᱟᱜᱟᱣ ᱦᱚᱪᱚᱭᱟ ᱟᱨ ᱢᱟᱱᱮ ᱚᱱᱟ ᱟᱸᱪᱚᱞ ᱠᱩᱧ ᱥᱤᱞᱟᱹᱭ ᱦᱚᱪᱚᱭᱟ ᱦᱮᱸ ᱛᱟᱦᱚᱞᱮ ᱟᱢ ᱛᱤᱱ ᱥᱚᱢᱳᱭᱮᱢ ᱧᱟᱢᱚᱜᱼᱟ ᱤᱧ ᱪᱟᱞᱟᱜᱼᱟ ᱟᱢ ᱴᱷᱮᱱ ᱚᱻ ᱟᱨ ᱠᱩᱨᱛᱤ ᱠᱤᱪᱨᱤᱡ ᱦᱩᱭᱩᱜᱼᱟ ᱠᱩᱨᱛᱤ ᱥᱤᱞᱟᱹᱭ ᱞᱟᱹᱜᱤᱫ ᱴᱷᱤᱠ ᱜᱮᱭᱟ ᱜᱟᱯᱟᱧ ᱪᱟᱞᱟᱜᱼᱟ ᱟᱢ ᱴᱷᱮᱱ ᱴᱷᱤᱠ ᱜᱮᱭᱟ ᱛᱚᱵᱮ ᱫᱚᱦᱚᱭᱮᱫᱟᱹᱧ ᱟᱨ ᱟᱪᱪᱷᱟ ᱪᱟᱞᱟᱣ ᱞᱮᱱ ᱜᱮᱥᱮ ᱛᱟᱯᱚᱨᱮ ᱱᱟᱦᱟᱜ ᱡᱩᱫᱤ ᱟᱨᱦᱚᱸ ᱮᱱᱛᱮᱫ ᱵᱟᱹᱲᱛᱤ ᱧᱚᱜ ᱡᱩᱫᱤ ᱠᱩᱥᱤᱭᱟᱜ ᱠᱷᱟᱱ ᱤᱧ ᱟᱨᱚ ᱞᱟᱜᱟᱣ ᱟᱹᱧ ᱠᱷᱟᱱ ᱱᱟᱦᱟᱜ ᱤᱧ ᱞᱟᱹᱭ ᱟᱢᱟ

ᱦᱮᱸ ᱴᱷᱤᱠ ᱜᱮᱭᱟ ᱛᱟᱦᱚᱞᱮ ᱤᱧ ᱜᱟᱯᱟᱧ ᱦᱟᱡᱩᱜᱚᱜᱼᱟ ᱟᱢ ᱴᱷᱮᱱ ᱜᱟᱯᱟᱧ ᱪᱟᱞᱟᱜᱼᱟ ᱴᱷᱤᱠ ᱜᱮᱭᱟ ᱦᱮᱸ ᱫᱚᱦᱚᱭᱮᱫᱟᱹᱧ ᱴᱷᱤᱠ ᱜᱮᱭᱟ